ᱤᱧ ᱱᱚᱣᱟ ᱨᱩᱴᱤ ᱢᱟᱧ ᱚᱰᱟᱨ ᱞᱮᱫ ᱜᱮ ᱛᱟᱦᱮᱸᱫ ᱢᱮᱱᱠᱷᱟᱱ ᱱᱚᱝᱠᱟᱱ ᱚᱥᱩᱵᱤᱫᱷᱟ ᱨᱤᱧ ᱯᱟᱲᱟᱣ ᱮᱱ ᱠᱷᱟᱹᱛᱤᱨ ᱤᱧ ᱚᱱᱟ ᱱᱤᱛᱚᱜ ᱵᱟᱹᱧ ᱦᱟᱛᱟᱣ ᱫᱟᱲᱮᱭᱟᱜ ᱠᱟᱱᱟ ᱠᱟᱱᱟ ᱚᱱᱟᱫᱚ ᱱᱚᱣᱟ ᱠᱟᱱᱟ ᱡᱮ ᱤᱧ ᱟᱨᱦᱚᱸ ᱚᱱᱠᱟ ᱜᱮ ᱟᱨᱦᱚᱸ ᱢᱤᱫᱴᱮᱱ ᱯᱮᱲᱟ ᱚᱲᱟᱜ ᱥᱮᱫ ᱥᱮᱱ ᱞᱮᱱᱟ ᱚᱱᱟ ᱠᱷᱟᱹᱛᱤᱨ ᱚᱱᱟ ᱯᱮᱲᱟ ᱚᱲᱟᱜ ᱨᱮ ᱵᱟᱨᱭᱟ ᱯᱮᱭᱟ ᱨᱩᱴᱤᱧ ᱡᱚᱢ ᱠᱟᱣᱱᱟ ᱮᱱᱠᱷᱟᱱ ᱟᱨ ᱚᱱᱟ ᱵᱟᱹᱧ ᱡᱚᱢ ᱫᱟᱲᱮᱭᱟᱜᱼᱟ ᱵᱟᱨᱭᱟ ᱨᱩᱴᱤ ᱚᱱᱟᱛᱮ ᱤᱧ ᱟᱢ ᱴᱷᱮᱱ ᱟᱨᱫᱟᱥ ᱠᱟᱛᱮᱧ ᱞᱟᱹᱭᱟᱹᱜ ᱠᱟᱱᱟ ᱡᱮ ᱤᱧᱫᱚ ᱵᱟᱨᱭᱟ ᱨᱩᱴᱤ ᱵᱚᱫᱚᱞ ᱛᱮᱫᱚ ᱢᱤᱫᱴᱤᱡ ᱜᱮ ᱤᱢᱟᱹᱧ ᱢᱮ